ᱤᱧ ᱢᱮᱱ ᱦᱚᱪᱚᱭᱮᱫᱟ ᱡᱮ ᱱᱚᱜᱼᱚᱸᱭ ᱡᱮ ᱢᱚᱬᱮᱴᱤ ᱤᱭᱟᱹ ᱰᱮᱴ ᱟᱜ ᱧᱩᱛᱩᱢ ᱛᱚ ᱡᱟᱦᱟᱸ ᱜᱮ ᱤᱧ ᱞᱟᱹᱭᱮᱜᱼᱟ ᱡᱮ ᱚᱱᱟᱫᱚ ᱟᱡᱚᱢ ᱯᱮ ᱢᱚᱬᱮ ᱯᱷᱟᱹᱞᱜᱩᱱ ᱜᱮᱞᱵᱟᱨ ᱢᱚᱬᱮ ᱵᱟᱨ ᱜᱮᱞ ᱪᱟᱹᱛ ᱜᱮᱞ ᱵᱟᱹᱭᱥᱟᱹᱠᱷ ᱜᱮᱞ ᱵᱟᱹᱭᱥᱟᱹᱠᱷ ᱯᱮ ᱜᱮᱞ ᱟᱥᱟᱲ ᱟᱨᱮ ᱟᱨᱮ ᱫᱟᱸᱥᱟᱭ